ᱟᱞᱮᱭᱟᱜ ᱛᱷᱚᱨᱚᱢ ᱴᱷᱟᱶ ᱫᱚ ᱡᱟᱦᱮᱨ ᱩᱱ ᱦᱤᱞᱚᱜ ᱥᱮᱛᱟᱜ ᱨᱮ ᱵᱮᱨᱮᱫ ᱠᱟᱛᱮᱜ ᱠᱚᱲᱟ ᱦᱚᱯᱚᱱ ᱫᱚ ᱛᱳᱯᱳ ᱯᱷᱟᱨᱪᱟ ᱠᱟᱛᱮᱜ ᱵᱤᱱᱟ ᱡᱚᱢ ᱛᱮ ᱥᱟᱹᱲᱤᱢ ᱫᱟᱞᱚᱵ ᱠᱚ ᱪᱟᱞᱟᱜᱼᱟ ᱟᱨ ᱠᱩᱲᱤ ᱦᱚᱯᱚᱱ ᱠᱚᱫᱚ ᱞᱩᱜᱽᱲᱤ ᱞᱟᱯᱚᱜ ᱠᱚ ᱥᱟᱯᱷᱟᱭᱟ ᱚᱲᱟᱜ ᱨᱮᱠᱚ ᱜᱮᱡ ᱜᱩᱨᱤᱡᱟ ᱜᱮᱡ ᱜᱩᱨᱤᱡᱽ ᱵᱟᱲᱟ ᱠᱟᱛᱮ ᱩᱱᱠᱩ ᱠᱚᱫᱚ ᱟᱨ ᱦᱚᱸ ᱞᱮ ᱩᱢ ᱯᱷᱟᱨᱪᱟ ᱦᱤᱡᱩᱜᱼᱟ ᱟᱨ ᱟᱭᱩᱵ ᱦᱩᱭ ᱞᱮᱱ ᱠᱷᱟᱱ ᱜᱮ ᱟᱫᱚ ᱨᱩᱢ ᱰᱟᱠᱟᱣ ᱦᱩᱭᱩᱜᱼᱟ ᱥᱟᱹᱨᱫᱤ ᱦᱤᱞᱚᱜ ᱥᱮᱛᱟᱜ ᱨᱮ ᱵᱮᱨᱮᱫ ᱠᱟᱛᱮ ᱟᱨᱦᱚᱞᱮ ᱜᱮᱡ ᱜᱩᱨᱤᱡᱟ ᱜᱮᱡ ᱜᱩᱨᱤᱡᱽ ᱵᱟᱲᱟ ᱠᱟᱛᱮ ᱟᱨᱦᱚ ᱞᱮ ᱛᱳᱯᱳ ᱦᱤᱡᱩᱜᱼᱟ ᱛᱳᱯᱳ ᱦᱮᱡ ᱠᱟᱛᱮ ᱥᱟᱹᱛ ᱠᱟᱛᱮᱜ ᱱᱟᱭᱠᱭ ᱴᱷᱮᱱ ᱞᱮ ᱪᱟᱞᱟᱜᱼᱟ ᱱᱟᱭᱠᱤ ᱴᱷᱮᱱ ᱪᱟᱞᱟᱣ ᱠᱟᱛᱮᱜ ᱱᱟᱭᱠᱮ ᱚᱸᱰᱮ ᱠᱷᱚᱱ ᱮᱱᱮᱡ ᱮᱱᱮᱡ ᱛᱮ ᱞᱮ ᱟᱹᱜᱩᱭ ᱭᱟ ᱡᱟᱦᱮᱨ ᱛᱮ ᱟᱹᱜᱩ ᱠᱟᱛᱮᱜ ᱚᱸᱰᱮ ᱱᱟᱭᱠᱮ ᱞᱮ ᱫᱚᱦᱚᱭ ᱭᱟ ᱱᱟᱭᱠᱮ ᱫᱚᱦᱚ ᱠᱟᱛᱮ ᱯᱮ ᱟᱠᱷᱲᱟ ᱵᱟᱝ ᱠᱷᱟᱱ ᱢᱚᱬᱮ ᱟᱠᱷᱲᱟ ᱞᱮ ᱮᱱᱮᱡᱟ ᱮᱱᱮᱡ ᱠᱟᱛᱮᱜ ᱟᱫᱚ ᱮᱱᱮᱡ ᱯᱩᱨᱟᱹᱣ ᱞᱮᱱ ᱠᱷᱟᱱ ᱜᱮ ᱟᱫᱚ ᱯᱩᱡᱟᱹ ᱦᱩᱭᱩᱜᱼᱟ ᱯᱩᱡᱟᱹ ᱦᱩᱭ ᱠᱟᱛᱮᱫ ᱟᱫᱚ ᱚᱱᱮ ᱡᱟᱦᱟᱸ ᱯᱩᱡᱟᱹ ᱠᱟᱱᱫᱚ ᱚᱱᱟ ᱯᱩᱡᱟᱹ ᱯᱚᱨᱥᱟᱫ ᱠᱚ ᱡᱚᱢ ᱵᱟᱲᱟ ᱠᱟᱛᱮ ᱟᱫᱚ ᱚᱲᱟᱜ ᱞᱮ ᱨᱩᱣᱟᱹᱲᱟ ᱚᱲᱟᱜ ᱨᱩᱣᱟᱹᱲ ᱠᱟᱛᱮᱜ ᱤᱥᱤᱱᱟᱞᱮ ᱵᱟᱥᱟᱝ ᱟᱞᱮ ᱡᱚᱢ ᱠᱟᱛᱮᱜ ᱟᱨᱦᱚᱸ ᱛᱟᱨᱟᱥᱤᱧ ᱟᱠᱟᱱ ᱠᱷᱟᱱ ᱜᱮ ᱟᱨᱦᱚᱸ ᱡᱟᱦᱮᱨ ᱛᱮᱞᱮ ᱪᱟᱞᱟᱜᱼᱟ ᱡᱟᱦᱮᱨ ᱪᱟᱞᱟᱣ ᱠᱟᱛᱮ ᱚᱱᱮ ᱡᱟᱦᱟᱸ ᱥᱩᱲᱮ ᱟᱠᱟᱱ ᱫᱚ ᱜᱚ ᱵᱟᱵᱟ ᱥᱟᱱᱟᱢ ᱠᱚᱜᱮᱞᱮ ᱡᱚᱢᱟ ᱡᱚᱢ ᱵᱟᱲᱟ ᱠᱟᱛᱮᱜ ᱯᱮ ᱟᱠᱷᱲᱟ ᱥᱮ ᱢᱚᱬᱮ ᱟᱠᱷᱲᱟ ᱮᱱᱮᱡ ᱠᱟᱛᱮᱫ ᱟᱫᱚ ᱱᱟᱭᱠᱮ ᱚᱲᱟᱜ ᱛᱮᱞᱮ ᱟᱹᱜᱩᱭ ᱭᱟ ᱚᱲᱟᱜ ᱟᱹᱜᱩ ᱠᱟᱛᱮᱜ ᱥᱟᱱᱟᱢ ᱠᱚᱜᱮ ᱞᱮ ᱫᱩᱲᱩᱵᱼᱟ ᱫᱩᱲᱩᱵ ᱦᱩᱭ ᱠᱟᱛᱮᱜ ᱟᱫᱚ ᱡᱟᱦᱟᱸᱭ ᱠᱚ ᱨᱩᱢ ᱟᱠᱟᱱ ᱫᱚ ᱩᱱᱠᱩ ᱠᱚᱫᱚ ᱟᱫᱚ ᱱᱟᱭᱠᱮ ᱵᱟᱵᱟ ᱫᱚᱭ ᱥᱩᱢᱟᱱ ᱠᱚᱣᱟ